ᱚᱠᱛᱚ ᱱᱚᱝᱠᱟ ᱦᱚᱸ ᱜᱩᱨᱞᱟᱹᱣ ᱦᱤᱡᱩᱜᱼᱟ ᱯᱚᱨᱚᱵᱽ ᱯᱩᱱᱟᱹᱭ ᱛᱚ ᱩᱱ ᱚᱠᱛᱚ ᱫᱚ ᱯᱚᱨᱚᱵᱽ ᱞᱮᱠᱟᱛᱮ ᱡᱟᱦᱟᱸ ᱯᱚᱨᱚᱵᱽ ᱩᱱ ᱚᱠᱛᱚ ᱚᱱᱟ ᱯᱚᱨᱚᱵᱽ ᱨᱮᱱᱟᱜ ᱥᱚᱢᱚᱭ ᱨᱮ ᱨᱩᱜᱼᱟ ᱮᱱᱮᱡ ᱥᱮ ᱵᱟᱝᱢᱟ ᱥᱮᱨᱮᱧ ᱫᱚ ᱛᱟᱨᱠᱚ ᱨᱟᱠᱟᱵᱼᱟ ᱡᱟᱦᱟᱸ ᱛᱤᱱᱟᱹᱜ ᱜᱮᱵᱚᱱ ᱠᱟᱹᱢᱤ ᱞᱟᱸᱜᱟ ᱠᱚᱜ ᱠᱷᱟᱱ ᱥᱮ ᱫᱩᱠ ᱛᱮᱵᱚᱱ ᱫᱟᱸᱫᱮ ᱠᱚᱜ ᱚᱠᱛᱚ ᱥᱮ ᱵᱟᱝᱢᱟ ᱨᱮᱸᱜᱮᱡ ᱥᱮ ᱛᱮᱛᱟᱝ ᱛᱮ ᱚᱠᱚᱭ ᱠᱟᱛᱷᱟᱛᱮ ᱡᱤᱭᱚᱱ ᱪᱩᱨᱤᱛ ᱠᱷᱮᱢᱟᱜ ᱠᱟᱱ ᱵᱮᱲᱟ ᱨᱮᱦᱚᱸ ᱟᱠᱷᱲᱟ ᱵᱚᱱ ᱥᱮᱴᱮᱨ ᱞᱮᱱᱠᱷᱟᱱ ᱡᱟᱦᱟᱸ ᱥᱮᱨᱮᱧ ᱰᱷᱮᱨᱵᱚᱱ ᱜᱚᱨᱚᱡᱟᱜᱼᱟ ᱞᱟᱜᱽᱬᱮ ᱛᱟᱱᱟᱜ ᱠᱷᱟᱱ ᱚᱱᱟ ᱚᱠᱛᱚ ᱵᱚᱱ ᱥᱮᱴᱮᱨ ᱠᱚᱜ ᱠᱷᱟᱱ ᱫᱚ ᱥᱮᱨᱮᱧ ᱨᱟᱹᱲ ᱡᱟᱱᱟᱢ ᱟᱭᱳ ᱛᱚᱣᱟ ᱫᱟᱨᱮ ᱟᱨ ᱛᱩᱢᱫᱟᱜ ᱴᱟᱢᱟᱠ ᱥᱟᱰᱮ ᱠᱟᱱ ᱡᱤᱭᱚᱱ ᱪᱩᱨᱤᱛᱨᱮ ᱚᱱᱟ ᱫᱚ ᱚᱠᱚᱭ ᱠᱟᱛᱷᱟᱛᱮ ᱪᱤᱛᱟᱹᱨ ᱞᱮᱠᱟ ᱪᱷᱟᱯᱟ ᱠᱚᱜᱼᱟ ᱟᱨ ᱫᱤᱱᱟᱹᱢᱮ ᱦᱤᱞᱳᱜ ᱚᱱᱟ ᱫᱚ ᱩᱭᱦᱟᱹᱨᱚᱜᱼᱟ ᱵᱟᱹᱭᱥᱟᱹᱠᱷ ᱵᱟᱹᱨᱰᱩ ᱞᱮᱠᱟ ᱢᱮᱫ ᱥᱟᱢᱟᱝ ᱛᱮ ᱜᱩᱨᱞᱟᱹᱣ ᱯᱟᱨᱚᱢᱚᱜᱼᱟ ᱟᱨ ᱚᱱᱟᱛᱮ ᱠᱟᱹᱢᱤ ᱞᱟᱸᱜᱟ ᱞᱮᱱᱠᱷᱟᱱ ᱚᱱᱟ ᱠᱚᱵᱚᱱ ᱩᱭᱦᱟᱹᱨ ᱞᱮᱱᱠᱷᱟᱱ ᱱᱟᱥᱮᱱᱟᱜ ᱠᱟᱹᱢᱤ ᱞᱟᱸᱜᱟ ᱦᱚᱸ ᱯᱷᱟᱸᱰᱜᱟᱨ ᱞᱮᱠᱟ ᱵᱩᱡᱷᱟᱹᱜᱼᱟ ᱚᱱᱟ ᱞᱮᱠᱟᱛᱮ ᱡᱤᱭᱚᱱ ᱪᱩᱨᱤᱛ ᱨᱮ ᱚᱱᱟ ᱮᱱᱮᱡ ᱟᱨ ᱥᱮᱨᱮᱧ ᱫᱚ ᱪᱤᱛᱟᱹᱨ ᱞᱮᱠᱟ ᱪᱷᱟᱯᱟ ᱟᱠᱟᱱᱟ